ᱯᱟᱲᱦᱟᱣ ᱢᱟᱧ ᱯᱟᱲᱦᱟᱣ ᱞᱮᱱ ᱜᱮᱭᱟ ᱟᱭᱢᱟ ᱰᱷᱮᱨ ᱜᱮ ᱠᱤᱱᱛᱩ ᱢᱩᱪᱟᱹᱫ ᱯᱟᱲᱦᱟᱣ ᱫᱚᱧ ᱯᱟᱲᱦᱟᱣ ᱞᱮᱱᱟ ᱛᱷᱟᱹᱨᱤ ᱫᱟᱠᱟ ᱨᱮ ᱢᱮᱫ ᱫᱟᱜ ᱠᱤᱱᱛᱩ ᱱᱤᱭᱟᱹ ᱜᱟᱶᱛᱟ ᱫᱚ ᱪᱮᱫ ᱞᱮᱠᱟ ᱛᱟᱦᱮᱸ ᱠᱟᱱᱟ ᱱᱚᱜᱼᱚᱸᱭ ᱡᱮ ᱟᱢᱟᱜ ᱟᱞᱮ ᱟᱛᱳ ᱨᱮᱱ ᱦᱚᱸ ᱟᱭᱢᱟ ᱨᱮᱸᱜᱮᱡ ᱱᱟᱪᱟᱨ ᱥᱮ ᱠᱤᱥᱟᱹᱬ ᱦᱚᱲᱤᱧ ᱧᱮᱞᱮᱫ ᱠᱚᱣᱟ ᱡᱮ ᱨᱮᱸᱜᱮᱡ ᱦᱚᱲ ᱫᱚ ᱱᱚᱜᱼᱚᱸᱭ ᱢᱟᱦᱟᱡᱚᱱᱟᱜ ᱚᱲᱟᱜ ᱨᱮᱠᱚ ᱢᱟᱱᱮ ᱡᱟᱦᱟᱸ ᱪᱟᱣᱞᱮ ᱦᱳᱲᱳ ᱪᱟᱣᱞᱮ ᱥᱮ ᱯᱟᱧᱪᱟ ᱛᱮᱠᱚ ᱟᱹᱜᱩᱭᱟ ᱱᱤᱭᱟᱹ ᱠᱚ ᱡᱤᱱᱤᱥ ᱠᱤᱱᱛᱩ ᱩᱱᱤ ᱛᱟᱭᱱᱚᱢ ᱛᱮ ᱡᱩᱫᱤ ᱠᱟᱹᱢᱤ ᱞᱟᱹᱜᱤᱫ ᱛᱮ ᱡᱩᱫᱤ ᱢᱮᱛᱟᱭ ᱠᱷᱟᱡ ᱡᱮ ᱦᱟᱱᱠᱟ ᱥᱮ ᱱᱤᱝᱠᱟ ᱵᱟᱭ ᱥᱮᱴᱮᱨ ᱫᱟᱲᱮᱭᱟᱫᱟ ᱩᱱᱤ ᱫᱚ ᱛᱚᱠᱷᱚᱱ ᱠᱚ ᱮᱜᱮᱨ ᱠᱮᱫᱮᱭᱟ ᱢᱟᱱᱮ ᱚᱱᱟ ᱞᱟᱹᱜᱤᱫ ᱤᱧ ᱢᱮᱱᱟ ᱡᱮ ᱨᱮᱸᱜᱮᱡ ᱦᱚᱲᱟᱜ ᱫᱚ ᱟᱹᱰᱤ ᱱᱟᱪᱟᱨ ᱜᱮ ᱛᱟᱦᱮᱱ ᱦᱩᱭᱩᱜ ᱠᱟᱱᱟ ᱨᱮᱸᱜᱮᱡ ᱱᱟᱪᱟᱨ ᱦᱚᱲ ᱫᱚ ᱢᱟᱱᱮ ᱠᱤᱥᱟᱹᱬ ᱦᱚᱲᱟᱜ ᱠᱟᱛᱷᱟ ᱡᱩᱫᱤ ᱵᱟᱢ ᱟᱸᱡᱚᱢ ᱞᱮᱠᱷᱟᱡ ᱫᱚᱠᱚ ᱨᱚᱲ ᱜᱮᱭᱟ ᱡᱟᱛᱮ ᱱᱚᱝᱠᱟ ᱡᱟᱛᱮ ᱟᱵᱚ ᱨᱮᱸᱜᱮᱡ ᱦᱚᱲ ᱡᱟᱛᱮ ᱱᱚᱝᱠᱟ ᱡᱟᱛᱮ ᱟᱨ ᱵᱟᱝ ᱦᱩᱭᱩᱜ ᱛᱟᱵᱚᱱ ᱱᱤᱭᱟᱹ ᱠᱚᱜᱮ ᱠᱟᱛᱷᱟ ᱫᱚ ᱛᱟᱦᱮᱱ ᱠᱟᱱᱟ ᱱᱤᱭᱟᱹ ᱠᱚᱜᱮ ᱨᱮᱸᱜᱮᱡ ᱦᱚᱲᱟᱜ ᱠᱟᱛᱷᱟ ᱫᱚᱧ ᱢᱮᱱᱟ ᱤᱧᱫᱚ ᱪᱮᱫ ᱵᱟᱹᱲᱤᱡ ᱵᱷᱩᱞ ᱠᱟᱛᱮ ᱨᱮᱦᱚᱸ ᱡᱟᱛᱮ ᱟᱵᱚ ᱡᱟᱛᱮ ᱠᱤᱥᱟᱹᱬ ᱦᱚᱲ ᱴᱷᱮᱡ ᱠᱷᱚᱡ ᱡᱩᱫᱤ ᱡᱟᱦᱟᱱᱟᱜ ᱦᱟᱱᱟ ᱱᱚᱣᱟ ᱡᱤᱱᱤᱥ ᱵᱚᱱ ᱟᱹᱜᱩ ᱞᱮᱠᱷᱟᱡ ᱱᱤᱭᱟᱹ ᱠᱚ ᱡᱟᱛᱮ ᱡᱤᱱᱤᱥ ᱡᱟᱛᱮ ᱤᱧ ᱢᱮᱛᱟ ᱵᱚᱱᱟ ᱪᱮᱫ ᱱᱤᱝᱠᱟ ᱥᱮ ᱦᱟᱱᱠᱟ ᱡᱟᱛᱮ ᱵᱚᱱ ᱪᱷᱩᱴᱟᱹᱜ ᱡᱟᱛᱮ ᱮᱜᱮᱨ ᱡᱚᱢ ᱡᱟᱛᱮ ᱟᱵᱚ ᱫᱚ ᱡᱟᱛᱮ ᱵᱟᱝ ᱦᱩᱭᱩᱜ ᱛᱟᱵᱚᱱ